ᱟᱸᱡᱚᱢᱮᱫ ᱠᱟᱱ ᱜᱤᱭᱟᱹᱧ ᱦᱮᱸ ᱦᱮᱸ ᱦᱮᱸ ᱦᱮᱸ ᱥᱟᱹᱨᱤ ᱜᱮ ᱚᱠᱟ ᱠᱷᱚᱡᱮᱢ ᱢᱮᱱᱮᱫ ᱛᱮ ᱟᱪᱪᱷᱟ ᱟᱪᱪᱷᱟ ᱚᱸᱰᱮ ᱠᱷᱚᱡ ᱮᱢ ᱞᱟᱹᱭᱮᱫᱟ ᱞᱟᱹᱭᱵᱮᱱ ᱞᱟᱹᱭᱵᱮᱱ

ᱦᱮᱸ ᱞᱟᱹᱭ ᱵᱮᱱ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱚᱱᱟ ᱞᱟᱹᱜᱤᱫ ᱢᱟ ᱟᱞᱮ ᱦᱮᱱᱟᱜ ᱞᱮᱭᱟ ᱥᱚᱢᱟᱡ ᱥᱩᱥᱟᱹᱨ ᱥᱟᱶᱛᱟ ᱥᱩᱥᱟᱹᱨ ᱨᱮᱱ ᱦᱚᱲ ᱦᱩᱸ ᱚᱱᱟ ᱢᱟᱛᱚ ᱡᱚᱛᱚ ᱦᱚᱲᱟᱜ ᱮᱥᱠᱟᱨ ᱫᱚ ᱟᱞᱮ ᱦᱚᱸ ᱮᱥᱠᱟᱨ ᱫᱚ ᱵᱟᱞᱮ ᱫᱟᱲᱤᱣᱟᱜᱼᱟ ᱥᱮ ᱡᱚᱛᱚ ᱦᱚᱲᱟᱜ ᱥᱚᱦᱚ ᱡᱩᱜᱤᱛᱟ ᱢᱟᱱᱮ ᱡᱚᱛᱚ ᱦᱚᱲᱟᱜ ᱤᱭᱟᱹ ᱞᱟᱜᱟᱜᱼᱟ ᱢᱚᱛᱟᱼᱢᱚᱛ ᱞᱟᱜᱟᱜᱼᱟ ᱪᱮᱫᱟᱜ ᱪᱮᱫᱟᱜ ᱥᱮ ᱪᱮᱫᱟᱜ ᱥᱮ ᱟᱵᱚ ᱥᱚᱢᱟᱡ ᱨᱮᱫᱚ ᱟᱭᱢᱟ ᱟᱹᱨᱤᱪᱟᱞᱤᱵᱚᱱ ᱯᱟᱞᱟᱣ ᱜᱮᱭᱟ ᱢᱟᱱᱟᱣ ᱜᱮᱭᱟᱵᱚᱱ ᱡᱮᱢᱚᱱ ᱥᱚᱨᱦᱟᱭ ᱯᱚᱨᱚᱵ ᱠᱚ ᱪᱮᱫ ᱞᱮᱠᱟ ᱯᱮ ᱢᱟᱱᱟᱣ ᱵᱟᱲᱟᱭᱟ ᱟᱯᱮ ᱦᱮᱸ ᱦᱮᱸ ᱦᱮᱸ ᱦᱮᱸ ᱦᱮᱸ ᱚᱱᱟ ᱦᱚᱸ ᱱᱮᱛᱟᱨ ᱱᱟᱦᱟᱜ ᱜᱤᱫᱽᱨᱟᱹ ᱫᱚ ᱧᱮᱞᱮᱫ ᱠᱚᱣᱟ ᱥᱚᱨᱦᱟᱭ ᱠᱚᱨᱮ ᱦᱚᱸ ᱛᱩᱢᱫᱟᱜ ᱴᱟᱢᱟᱠ ᱵᱟᱫ ᱠᱟᱛᱮ ᱮᱢᱱᱤ ᱵᱚᱠᱥᱼᱴᱚᱠᱥ ᱜᱮᱠᱚ ᱨᱟᱹᱥᱠᱟᱹᱭᱮᱫᱟ ᱛᱚ ᱚᱱᱟᱫᱚ ᱟᱵᱚᱣᱟᱜ ᱥᱚᱢᱟᱡ ᱥᱟᱶᱛᱟ ᱨᱮᱱᱟᱜ ᱠᱟᱞᱪᱟᱨ ᱫᱚ ᱵᱟᱝ ᱯᱟᱲᱟᱜ ᱠᱟᱱᱟ ᱛᱚ ᱟᱫᱚ ᱚᱱᱟᱜᱤ ᱢᱟᱱᱮ ᱡᱚᱛᱚ ᱦᱚᱲ ᱡᱩᱢᱤᱫ ᱠᱟᱛᱮ ᱚᱱᱟ ᱫᱚ ᱞᱟᱦᱟ ᱰᱟᱦᱟᱨ ᱛᱮ ᱡᱮᱢᱚᱱ ᱵᱷᱟᱹᱜᱤ ᱰᱟᱦᱟᱨ ᱛᱮ ᱡᱮᱱᱚᱵᱚᱱ ᱩᱱᱱᱚᱛᱤ ᱞᱟᱦᱟᱫᱤᱱ ᱨᱮ ᱡᱮᱴᱟ ᱢᱟᱱᱟᱣᱼᱵᱟᱛᱟᱣ ᱚᱱᱠᱟ ᱫᱤᱱ ᱢᱟᱱᱮ ᱟᱫᱚᱜ ᱠᱟᱱᱟ ᱛᱚ ᱦᱩᱸ ᱚᱱᱟ ᱠᱚ ᱡᱟᱛᱮ ᱵᱚᱱ ᱟᱹᱜᱩ ᱫᱟᱲᱟᱭᱟᱜ ᱚᱱᱟᱫᱚ ᱟᱯᱮ ᱟᱹᱛᱩ ᱨᱮᱱ ᱢᱟᱹᱡᱷᱤ ᱛᱮᱦᱚᱸ ᱛᱷᱚᱲᱟ ᱦᱟᱛᱟᱣ ᱦᱩᱭᱜ ᱛᱟᱯᱮᱭᱟ ᱫᱤᱥᱼᱦᱩᱫᱤᱥ ᱠᱩ ᱦᱩᱸ ᱦᱩᱸ ᱟᱞᱮ ᱦᱮᱱᱟᱜ ᱞᱮᱭᱟ ᱟᱞᱮ ᱠᱷᱚᱵᱚᱨ ᱞᱟᱹᱭᱟᱯᱮᱭᱟ ᱞᱮ ᱢᱟᱡᱷᱮᱼᱢᱟᱡᱷᱮ ᱯᱷᱳᱱ ᱛᱮᱯᱮ ᱡᱩᱠᱛᱤ ᱯᱮ ᱦᱟᱛᱟᱣ ᱫᱟᱲᱮᱭᱟᱜᱼᱟ ᱟᱞᱮ ᱴᱷᱮᱡ ᱦᱩᱸ ᱠᱳᱱᱳ ᱚᱥᱩᱵᱤᱫᱷᱟ ᱵᱟᱱᱩᱜᱼᱟ ᱟᱨ ᱟᱞᱮ ᱞᱮ ᱪᱟᱞᱟᱜ ᱜᱮᱭᱟ ᱟᱭᱢᱟ ᱡᱟᱭᱜᱟ ᱚᱱᱠᱟ ᱞᱮ ᱠᱟᱹᱱᱤᱭᱮᱫ ᱠᱟᱱ ᱜᱮᱭᱟ ᱥᱚᱢᱟᱡ ᱟᱣᱛᱟ ᱨᱮᱱᱟᱜ ᱟᱞᱮ ᱛᱟᱞᱦᱮ ᱞᱮ ᱪᱟᱞᱟᱜᱼᱟ ᱢᱤᱫ ᱫᱤᱱ ᱚᱱᱟᱹ ᱟᱛᱩ ᱠᱚᱨᱮᱱ ᱦᱚᱲ ᱠᱚᱯᱮ ᱞᱟᱹᱭᱟᱠᱚᱣᱟ ᱟᱞᱮ ᱢᱤᱫ ᱫᱤᱱ ᱢᱟᱱᱮ ᱤᱭᱟᱹ ᱞᱮᱠᱟᱞᱮ ᱫᱩᱲᱩᱵᱼᱟ ᱵᱩᱡᱷᱟᱹᱣ ᱞᱮᱠᱟ ᱴᱷᱤᱠ ᱜᱮᱭᱟ ᱴᱷᱤᱠᱜᱮᱭᱟ ᱴᱷᱤᱠᱜᱮᱭᱟ ᱦᱩᱸ ᱟᱞᱮ ᱞᱮ ᱪᱟᱞᱟᱜᱼᱟ ᱟᱞᱮᱯᱮ ᱯᱷᱳᱱᱟᱞᱮᱭᱟ ᱦᱟᱸᱜ ᱱᱤᱭᱟᱹ ᱱᱟᱢᱵᱟᱨ ᱨᱮᱜᱮ ᱟᱞᱮ ᱢᱤᱫ ᱫᱤᱱ ᱞᱮ ᱪᱟᱞᱟᱜᱼᱟ ᱠᱳᱱᱳ ᱚᱥᱩᱵᱤᱫᱟ ᱵᱟᱱᱩᱜᱼᱟ ᱢᱟᱡᱷᱤ ᱦᱟᱲᱟᱢᱮ ᱞᱟᱹᱭᱟᱯᱮ ᱦᱟᱸᱜ ᱡᱮᱫᱤᱱ ᱞᱮ ᱪᱟᱞᱟᱜᱼᱟ ᱤᱱᱟᱹ ᱫᱤᱱ ᱵᱮᱥ ᱴᱷᱤᱠ ᱜᱮᱭᱟ